ᱤᱧ ᱫᱚ ᱵᱷᱟᱨᱚᱛ ᱫᱤᱥᱚᱢ ᱨᱤᱱᱤᱡ ᱳᱭᱮᱥᱴ ᱵᱮᱝᱜᱚᱞ ᱡᱟᱦᱟᱸ ᱫᱚ ᱯᱚᱥᱪᱷᱤᱢ ᱵᱟᱝᱞᱟ ᱚᱸᱰᱮᱱᱤᱪ ᱵᱟᱥᱤᱱᱫᱟ ᱠᱟᱹᱱᱟᱹᱧ ᱚᱱᱟ ᱞᱮᱠᱟᱛᱮ ᱱᱚᱣᱟ ᱯᱚᱥᱪᱷᱤᱢ ᱵᱟᱝᱞᱟ ᱨᱮᱫᱚ ᱵᱟᱝᱞᱟ ᱵᱷᱟᱥᱟᱼᱵᱷᱟᱥᱤ ᱨᱮᱱ ᱜᱮ ᱡᱟᱹᱥᱛᱤ ᱠᱟᱭᱛᱮ ᱦᱚᱲ ᱢᱮᱱᱟᱜ ᱠᱚᱣᱟ ᱟᱨ ᱵᱟᱝᱞᱟ ᱵᱷᱟᱥᱟᱼᱵᱷᱟᱥᱤ ᱨᱮᱱ ᱦᱚᱲ ᱠᱚᱣᱟᱜ ᱡᱟᱦᱟᱸ ᱵᱟᱝᱞᱟ ᱵᱷᱟᱥᱟ ᱟᱠᱚᱣᱟᱜ ᱯᱟᱹᱨᱥᱤ ᱚᱱᱟ ᱥᱟᱶᱛᱮ ᱠᱤᱱᱛᱩ ᱧᱮᱞ ᱜᱟᱱᱚᱜᱼᱟ ᱥᱟᱱᱛᱟᱲᱤ ᱯᱟᱹᱨᱥᱤ ᱫᱚ ᱟᱹᱰᱮᱜᱮ ᱵᱷᱮᱜᱟᱨ ᱜᱮᱭᱟ ᱥᱟᱱᱛᱟᱲᱤ ᱯᱟᱹᱨᱥᱤ ᱨᱮᱱᱟᱜ ᱨᱚᱲ ᱫᱷᱚᱨᱚᱱ ᱟᱹᱰᱤᱜᱮ ᱵᱷᱮᱜᱟᱨ ᱜᱮᱭᱟ ᱵᱟᱝᱞᱟ ᱯᱟᱹᱨᱥᱤ ᱠᱷᱚᱱ ᱟᱨ ᱵᱟᱝᱞᱟ ᱯᱟᱹᱨᱥᱤ ᱨᱮᱱᱟᱜ ᱦᱚᱸ ᱟᱹᱰᱤᱜᱮ ᱵᱷᱮᱜᱟᱨ ᱜᱮᱭᱟ ᱦᱳᱭ ᱠᱤᱪᱷᱩ ᱠᱤᱪᱷᱩ ᱱᱤᱛᱚᱜ ᱵᱚ ᱢᱮᱱᱟᱜ ᱵᱚᱱᱟ ᱯᱟᱥᱟᱼᱯᱟᱥᱤ ᱵᱟᱝᱞᱟ ᱯᱟᱹᱨᱥᱤ ᱨᱮᱱ ᱦᱚᱲ ᱥᱟᱞᱟᱜ ᱟᱵᱚ ᱦᱚᱸ ᱥᱟᱱᱛᱟᱲ ᱢᱮᱱᱟᱜ ᱵᱚᱱᱟ ᱚᱱᱟᱛᱮ ᱛᱷᱚᱲᱟ ᱟᱵᱚ ᱦᱚᱸ ᱢᱤᱫᱴᱟᱱ ᱵᱟᱨᱭᱟ ᱢᱤᱫᱴᱟᱱ ᱵᱟᱨᱭᱟ ᱥᱚᱵᱫᱚ ᱠᱚᱫᱚ ᱵᱚᱱ ᱞᱟᱹᱭᱮᱜ ᱜᱮᱭᱟ ᱵᱟᱝᱞᱟ ᱵᱷᱟᱥᱟ ᱨᱮᱱᱟᱜ ᱠᱤᱱᱛᱩ ᱟᱹᱰᱤᱜᱟᱱ ᱢᱮᱱᱟᱜᱼᱟ ᱥᱚᱵᱫᱚ ᱠᱤᱱᱛᱩ ᱟᱹᱰᱤᱜᱮ ᱵᱷᱮᱜᱟᱨ ᱜᱮᱛᱟ ᱵᱚᱱᱟ ᱵᱟᱝᱞᱟ ᱯᱟᱹᱨᱥᱤ ᱠᱷᱚᱱ ᱡᱮᱢᱚᱱ ᱟᱢ ᱡᱩᱫᱤᱢ ᱤᱧ ᱡᱩᱫᱤᱧ ᱞᱟᱹᱭᱟ ᱵᱟᱹᱫ ᱥᱮᱜ ᱤᱧ ᱪᱟᱞᱟᱜᱼᱟ ᱚᱱᱟ ᱡᱟᱦᱟᱸ ᱵᱟᱹᱫ ᱤᱧ ᱞᱟᱹᱭᱮᱫ ᱫᱚ ᱚᱱᱟ ᱵᱟᱹᱫ ᱚᱱᱟ ᱵᱟᱹᱫ ᱥᱚᱵᱽᱫᱚ ᱡᱟᱦᱟᱸ ᱳᱟᱨᱰ ᱚᱱᱟ ᱠᱤᱱᱛᱩ ᱩᱱᱠᱩ ᱵᱟᱠᱚ ᱩᱪᱪᱟᱨᱚᱱ ᱫᱟᱲᱮᱭᱟᱜᱼᱟ ᱩᱱᱠᱩ ᱠᱚ ᱞᱟᱹᱭᱟ ᱵᱟᱫ ᱟᱵᱚᱣᱟᱜ ᱨᱮᱱᱟᱜ ᱚᱱᱟ ᱵᱟᱹᱫ ᱨᱮᱫᱚ ᱚᱱᱟ ᱜᱟᱹᱦᱞᱟᱹ ᱢᱮᱱᱟᱜ ᱛᱟᱵᱚᱱᱟ ᱚᱱᱟ ᱜᱟᱹᱦᱞᱟᱹ ᱠᱤᱱᱛᱩ ᱮᱴᱟᱜ ᱯᱟᱹᱨᱥᱤ ᱨᱮ ᱵᱟᱝᱞᱟ ᱯᱟᱹᱨᱥᱤ ᱵᱚᱞᱚ ᱟᱨ ᱮᱴᱟᱜ ᱯᱟᱹᱨᱥᱤ ᱵᱚᱞᱚ ᱚᱱᱟ ᱜᱟᱹᱦᱞᱟᱹ ᱡᱤᱱᱤᱥ ᱫᱚ ᱮᱴᱟᱜ ᱯᱟᱹᱨᱥᱤ ᱨᱮᱱ ᱵᱟᱹᱱᱩᱜ ᱛᱟᱠᱚᱣᱟ ᱚᱱᱟᱛᱮ ᱩᱱᱠᱩ ᱵᱟᱠᱚ ᱩᱪᱪᱟᱨᱚᱱ ᱫᱟᱲᱮᱭᱟᱜᱼᱟ ᱵᱟᱹᱫ ᱟᱨᱚ ᱵᱚᱱ ᱧᱮᱞᱟ ᱡᱮ ᱡᱮᱢᱚᱱ ᱟᱵᱚ ᱡᱩᱫᱤ ᱪᱮᱬᱮᱸᱭ ᱟᱰᱽ ᱟᱠᱟᱱᱟ ᱢᱟᱱᱮ ᱵᱟᱝᱞᱟ ᱯᱟᱹᱨᱥᱤ ᱛᱮᱫᱚ ᱡᱟᱦᱟᱸ ᱫᱚ ᱯᱟᱠᱷᱤᱴᱤ ᱵᱚᱥᱮ ᱟᱪᱷᱮ ᱵᱚᱥᱮ ᱜᱮᱵᱚ ᱞᱟᱹᱭᱟ ᱚᱱᱟ ᱫᱚ ᱩᱱᱤ ᱫᱚ ᱯᱟᱹᱨᱥᱤ ᱫᱚ ᱵᱟᱝᱞᱟ ᱯᱟᱹᱨᱥᱤ ᱫᱚ ᱵᱚᱥᱮ ᱜᱮᱭ ᱞᱟᱹᱭ ᱮᱫᱟ ᱰᱟᱝᱨᱤᱭ ᱫᱩᱲᱩᱵ ᱟᱠᱟᱱᱟ ᱰᱟᱝᱨᱤ ᱫᱩᱲᱩᱵ ᱫᱚ ᱵᱟᱵᱚ ᱞᱟᱹᱭᱟ ᱰᱟᱝᱨᱤ ᱵᱩᱨᱩᱢ ᱟᱠᱟᱱᱟ ᱠᱤᱱᱛᱩ ᱵᱟᱝᱞᱟ ᱯᱟᱹᱨᱥᱤᱨᱮ ᱪᱮᱫ ᱠᱚ ᱞᱟᱹᱭᱟ ᱜᱩᱨᱩᱴᱤ ᱵᱚᱥᱮ ᱟᱪᱷᱮ ᱟᱵᱚ ᱵᱚᱱ ᱞᱟᱹᱭᱟ ᱦᱚᱲᱮ ᱫᱩᱲᱩᱵ ᱠᱟᱱᱟ ᱚᱱᱟ ᱫᱚ ᱴᱷᱤᱠ ᱜᱮᱠᱚ ᱞᱟᱹᱭᱟ ᱚᱱᱟ ᱜᱮᱠᱚ ᱞᱟᱹᱭᱟ ᱢᱟᱱᱩᱥᱴᱤ ᱵᱚᱥᱮ ᱟᱪᱷᱮ ᱚᱱᱟ ᱵᱚᱥᱮ ᱡᱚᱛᱚ ᱨᱮᱜᱮ ᱩᱱᱠᱩ ᱫᱚ ᱵᱚᱥᱟ ᱳᱣᱟᱨᱰ ᱜᱮ ᱥᱮ ᱵᱚᱥᱮ ᱟᱪᱷᱮ ᱚᱱᱟ ᱳᱣᱟᱨᱰ ᱠᱚ ᱤᱭᱟᱹᱭᱮᱫᱟ ᱚᱞ ᱮᱫᱟᱠᱚ ᱠᱤᱱᱛᱩ ᱟᱵᱚ ᱫᱚᱵᱚ ᱚᱱᱟ ᱫᱚ ᱟᱞᱟᱫᱟ ᱟᱞᱟᱫᱟ ᱫᱚ ᱵᱚ ᱟᱵᱚ ᱫᱚ ᱟᱞᱟᱫᱟ ᱟᱞᱟᱫᱟ ᱵᱚ ᱚᱞ ᱮᱫᱟ ᱪᱮᱬᱮᱸ ᱫᱚᱭ ᱵᱩᱨᱩᱢ ᱟᱠᱟᱱᱟ ᱦᱚᱲ ᱫᱚᱭ ᱫᱩᱲᱩᱵ ᱟᱠᱟᱱᱟ ᱰᱟᱹᱝᱨᱤ ᱫᱚᱭ ᱵᱩᱨᱩᱢ ᱟᱠᱟᱱᱟ ᱵᱤᱧ ᱫᱚᱭ ᱯᱤᱴᱤ ᱟᱠᱟᱱᱟ ᱟᱹᱰᱤ ᱠᱤᱪᱷᱩᱜᱮ ᱢᱮᱱᱟᱜ ᱛᱟᱵᱚᱱᱟ ᱩᱱᱤᱭᱟᱜ ᱵᱚᱥᱛᱩ ᱯᱨᱟᱱᱤ ᱦᱤᱟᱹᱵ ᱛᱮ ᱚᱱᱟ ᱨᱮᱱᱟᱜ ᱠᱤᱱᱛᱩ ᱡᱟᱦᱟᱸ ᱠᱟᱹᱱᱣᱟ ᱥᱮ ᱵᱷᱟᱨᱵᱽ ᱠᱤᱱᱛᱩ ᱪᱮᱧᱡᱚᱜ ᱠᱟᱱ ᱛᱟᱵᱚᱱᱟ ᱠᱤᱱᱛᱩ ᱮᱴᱟᱜ ᱯᱟᱹᱨᱥᱤ ᱨᱮ ᱧᱮᱞᱚᱜᱼᱟ ᱡᱮ ᱚᱱᱠᱟ ᱠᱳᱱᱳ ᱠᱤᱪᱷᱩ ᱜᱮ ᱵᱟᱹᱱᱩᱜᱼᱟ ᱵᱟᱹᱧ ᱵᱟᱲᱟᱭᱟ ᱮᱴᱟᱜ ᱯᱟᱹᱨᱥᱤ ᱫᱚ ᱠᱤᱱᱛᱩ ᱱᱚᱶᱟ ᱵᱟᱝᱞᱟ ᱯᱟᱹᱨᱥᱤ ᱫᱚ ᱠᱤᱱᱛᱩ ᱵᱟᱹᱱᱩᱜᱼᱟ ᱞᱟᱹᱭᱼᱞᱟᱠᱪᱟᱨ ᱟᱹᱨᱤᱼᱪᱟᱹᱞᱤ ᱱᱚᱶᱟ ᱠᱚᱢᱟ ᱟᱹᱰᱤ ᱜᱮ ᱵᱷᱮᱜᱟᱨ ᱜᱮᱛᱟ ᱵᱚᱱᱟ ᱚᱱᱟ ᱥᱟᱶᱛᱮ ᱱᱚᱣᱟᱦᱚᱸ ᱟᱵᱚ ᱵᱚ ᱪᱮᱥᱴᱟᱭᱟ ᱟᱵᱚ ᱵᱚ ᱪᱮᱥᱴᱟᱭᱮᱫᱟ ᱵᱟᱝᱞᱟ ᱯᱟᱹᱨᱥᱤᱛᱮ ᱨᱚᱲ ᱟᱵᱚ ᱵᱚ ᱫᱟᱲᱮᱭᱟᱜ ᱠᱟᱱᱟ ᱯᱨᱚᱯᱟᱨ ᱱᱤᱠᱷᱩᱛ ᱵᱷᱟᱵᱮ ᱵᱚ ᱞᱟᱹᱭ ᱫᱟᱲᱮᱭᱟᱜᱼᱟ ᱠᱤᱱᱛᱩ ᱩᱱᱠᱩ ᱠᱤᱱᱛᱩ ᱵᱟᱠᱚ ᱞᱟᱹᱭ ᱫᱟᱲᱮᱭᱟᱜ ᱠᱟᱱᱟ ᱡᱮ ᱡᱟᱛᱮ ᱠᱚᱨᱮ ᱵᱟᱠᱚ ᱥᱮᱬᱟ ᱫᱟᱲᱮᱜ ᱠᱟᱱᱟ ᱵᱟᱠᱚ ᱥᱮᱬᱟᱭᱮᱫ ᱨᱮᱦᱚᱸ ᱠᱚ ᱯᱨᱚᱯᱟᱨ ᱵᱷᱟᱵᱮ ᱢᱤᱫᱴᱮᱱ ᱥᱚᱵᱫᱚ ᱦᱚᱸ ᱵᱟᱠᱚ ᱞᱟᱹᱭ ᱫᱟᱲᱮᱭᱟᱜᱼᱟ ᱟᱹᱰᱤᱜᱮ ᱵᱷᱮᱜᱟᱨ ᱜᱮᱛᱟᱵᱚᱱᱟ ᱟᱹᱰᱤᱜᱮ ᱟᱹᱰᱤ ᱢᱟᱨᱟᱝ ᱜᱮᱛᱟᱵᱚᱱᱟ ᱢᱮᱱᱟ ᱠᱚ ᱟᱹᱰᱤ ᱫᱟᱬᱢᱟᱠᱟᱲ ᱟᱹᱰᱤ ᱥᱚᱠᱛᱤᱥᱟᱹᱞᱤ ᱜᱮᱛᱟᱵᱚᱱᱟ ᱟᱹᱰᱤ ᱯᱟᱣᱟᱨᱯᱷᱩᱞ ᱢᱤᱫᱴᱮᱱ ᱟᱵᱚᱣᱟᱜ ᱡᱟᱦᱟᱸ ᱥᱟᱱᱛᱟᱞᱤ ᱯᱟᱹᱨᱥᱤ ᱟᱹᱰᱤ ᱯᱟᱣᱟᱨᱯᱷᱩᱞ ᱢᱤᱫᱴᱮᱱ ᱟᱵᱚᱣᱟᱜ ᱡᱟᱦᱟᱸ ᱥᱟᱱᱛᱟᱲᱤ ᱯᱟᱹᱨᱥᱤ ᱟᱹᱰᱤ ᱯᱟᱣᱟᱨᱯᱷᱩᱞ ᱜᱮᱛᱟᱵᱚᱱᱟ ᱟᱨ ᱚᱱᱟᱜᱮ